ᱤᱧ ᱫᱚ ᱛᱩᱢᱫᱟᱹᱜ ᱴᱟᱢᱟᱠ ᱤᱧ ᱨᱩᱭᱟ ᱟᱨ ᱤᱧᱟᱹᱜ ᱦᱩᱱᱟᱹᱨ ᱫᱚ ᱯᱷᱩᱴᱵᱚᱞ ᱦᱚᱧ ᱜᱟᱛᱮᱜ ᱜᱮᱭᱟ ᱟᱨ ᱦᱚᱸ ᱥᱮᱨᱮᱧ ᱦᱚᱧ ᱥᱮᱨᱮᱧ ᱜᱮᱭᱟ ᱟᱨ ᱤᱧ ᱫᱚ ᱛᱤᱨᱭᱟᱹ ᱚᱨᱚᱝ ᱦᱚᱸ ᱪᱮᱫ ᱥᱟᱱᱟᱭᱮᱫᱤᱧ ᱜᱮᱭᱟ ᱥᱮ ᱟᱨ ᱦᱚᱸ ᱮᱴᱟᱜ ᱮᱴᱟᱜ ᱦᱮᱥᱮ ᱵᱟᱱᱟᱢ ᱯᱷᱮᱱᱴᱚᱲ ᱵᱟᱱᱟᱢ ᱦᱚᱸ ᱪᱮ ᱪᱮᱫ ᱥᱟᱱᱟᱭ ᱤᱧ ᱜᱮᱭᱟ ᱥᱮ ᱪᱮᱛᱟᱱᱛᱮ ᱱᱚᱣᱟ ᱠᱚᱫᱚ ᱟᱵᱚ ᱥᱟᱶᱛᱟ ᱨᱮᱭᱟᱜ ᱟᱵᱚᱣᱟᱜ ᱟᱹᱨᱤ ᱪᱟᱹᱞᱤ ᱨᱮᱭᱟᱜ ᱱᱚᱣᱟ ᱠᱚᱫᱚ ᱢᱤᱫᱴᱟᱝ ᱦᱤᱸᱥᱟᱹ ᱠᱟᱱᱟ ᱟᱨ ᱱᱚᱣᱟ ᱠᱚᱫᱚ ᱢᱤᱫᱴᱟᱝ ᱟᱵᱚᱣᱟᱜ ᱥᱟᱯᱟᱯ ᱠᱟᱱᱟ ᱟᱨ ᱱᱚᱣᱟ ᱫᱚ ᱡᱚᱛᱚ ᱦᱚᱲ ᱵᱚᱱ ᱪᱮᱫᱚᱜᱢᱟ ᱡᱚᱛᱚ ᱦᱚᱲ ᱵᱚᱱ ᱪᱮᱫᱢᱟ ᱡᱮᱥᱮ ᱫᱚᱝ ᱥᱮᱨᱮᱧ ᱞᱟᱜᱽᱲᱮ ᱥᱮᱨᱮᱧ ᱥᱚᱦᱨᱟᱭ ᱥᱮᱨᱮᱧ ᱮᱢᱟᱱ ᱛᱮᱭᱟᱜ ᱥᱮᱨᱮᱧ ᱵᱷᱮᱱᱛᱟᱲ ᱵᱤᱪᱟᱹᱨ ᱥᱮᱨᱮᱧ ᱦᱚᱨ ᱥᱮᱨᱮᱧ ᱰᱟᱦᱟᱨ ᱥᱮᱨᱮᱧ ᱦᱳᱲᱳ ᱨᱚᱦᱚᱭ ᱥᱮᱨᱮᱧ ᱫᱟᱸᱥᱟᱭ ᱥᱮᱨᱮᱧ ᱱᱚᱣᱟ ᱠᱚᱦᱚᱸ ᱟᱹᱰᱤ ᱜᱮᱧ ᱠᱩᱥᱤᱭᱟᱜᱼᱟ ᱟᱨ ᱪᱮ ᱪᱮᱫ ᱥᱟᱱᱟᱭᱤᱧ ᱜᱮᱭᱟ ᱟᱨ ᱥᱟᱱᱛᱟᱲ ᱥᱚᱢᱟᱡᱽ ᱨᱮᱱ ᱠᱩᱲᱤ ᱠᱚᱲᱟ ᱴᱷᱮᱱ ᱦᱚᱧ ᱱᱮᱦᱚᱨᱟᱜ ᱱᱚᱣᱟ ᱠᱚ ᱡᱮᱢᱚᱱ ᱵᱚᱱ ᱵᱟᱧᱪᱟᱣ ᱵᱚᱱ ᱫᱚᱦᱚᱭᱟ ᱟᱨ ᱵᱚᱱ ᱪᱮᱫᱢᱟ ᱡᱚᱛᱚ ᱠᱚ ᱱᱤᱭᱟᱹ ᱜᱮᱧ ᱢᱮᱱᱟ